ᱟᱞᱮᱭᱟᱜ ᱯᱚᱱᱚᱛ ᱨᱮᱫᱚ ᱯᱷᱩᱴᱵᱚᱞ ᱜᱮ ᱵᱤᱥᱤ ᱠᱚ ᱠᱷᱮᱞ ᱥᱮ ᱠᱩᱥᱤᱭᱟᱜ ᱟ ᱥᱮ ᱤᱧ ᱦᱚᱸᱧ ᱠᱩᱥᱤᱭᱟᱜ ᱜᱮᱭᱟ ᱯᱷᱩᱴᱵᱚᱞ ᱠᱷᱮᱞᱚᱰ ᱵᱮᱜᱚᱨ ᱮᱴᱟᱜ ᱮᱴᱟᱜ ᱠᱷᱮᱞᱚᱰ ᱫᱚ ᱵᱟᱠᱚ ᱠᱩᱥᱤᱭᱟᱜ ᱟ ᱟᱨ ᱮᱴᱟᱜ ᱮᱴᱟᱜ ᱯᱚᱱᱚᱛ ᱨᱮ ᱫᱚ ᱡᱮᱢᱚᱱ ᱠᱤᱨᱠᱮᱴ ᱦᱚᱠᱤ ᱵᱮᱴᱢᱤᱱᱴᱚᱱ ᱵᱷᱚᱞᱤᱵᱚᱞ ᱮᱢᱟᱱ ᱮᱢᱟᱱᱟᱜ ᱠᱚ ᱠᱷᱮᱞᱟ ᱠᱤᱱᱛᱩ ᱟᱞᱮ ᱯᱚᱱᱚᱛ ᱨᱮ ᱫᱚ ᱚᱱᱟ ᱠᱚᱫᱚ ᱵᱟᱠᱚ ᱠᱷᱮᱞᱟ ᱯᱷᱩᱴᱵᱚᱞ ᱠᱷᱮᱞ ᱜᱮ ᱵᱮᱥᱤ ᱠᱚ ᱠᱩᱥᱤᱭᱟᱜ ᱟ